ᱱᱚᱝᱠᱟᱱ ᱢᱤᱫᱴᱮᱱ ᱤᱥᱤᱱ ᱡᱚᱢᱟᱜ ᱤᱧ ᱞᱟᱹᱭᱫᱟ ᱚᱱᱟ ᱨᱮᱭᱟᱜ ᱧᱩᱛᱩᱢ ᱫᱚ ᱛᱟᱞᱤ ᱨᱮᱭᱟᱜ ᱵᱚᱲᱟ ᱛᱟᱞᱤ ᱫᱚ ᱯᱨᱚᱛᱷᱚᱢ ᱨᱮᱢ ᱜᱟᱥᱟᱣᱟ ᱜᱟᱥᱟᱣ ᱠᱟᱛᱮᱜ ᱚᱱᱟ ᱪᱮᱞᱟᱝ ᱠᱚᱨᱮᱢ ᱞᱚᱞᱚᱭᱟ ᱚᱱᱟ ᱞᱚᱞᱚ ᱠᱟᱛᱮᱜ ᱦᱚᱞᱚᱝ ᱟᱨ ᱠᱟᱹᱴᱤᱡ ᱵᱮᱥᱚᱱ ᱛᱟᱸᱦᱮᱱ ᱠᱷᱟᱱ ᱫᱚ ᱵᱷᱟᱹᱜᱤ ᱦᱩᱭ ᱠᱚᱜᱼᱟ ᱛᱳ ᱚᱱᱟᱢ ᱥᱤᱯᱤ ᱢᱮᱥᱟᱭᱟ ᱠᱟᱹᱴᱤᱡ ᱫᱟᱜ ᱟᱨ ᱦᱟᱞᱠᱟ ᱪᱤᱱᱤ ᱟᱨ ᱵᱩᱞᱩᱝ ᱮᱢ ᱪᱩᱨᱩᱡᱟᱜᱼᱟ ᱟᱨ ᱛᱷᱚᱲᱟᱜᱟᱱ ᱠᱟᱞᱳ ᱡᱤᱨᱟᱹᱢ ᱞᱟᱜᱟᱣᱟ ᱟᱨ ᱠᱚᱲᱟᱭ ᱨᱮ ᱥᱩᱱᱩᱢ ᱮᱢ ᱪᱚᱱᱫᱟᱭᱟ ᱟᱨᱮᱢ ᱞᱚᱞᱚᱭᱟ ᱟᱨ ᱚᱱᱟ ᱛᱷᱚᱲᱟ ᱛᱷᱚᱲᱟ ᱪᱩᱨᱩᱡ ᱠᱟᱛᱮᱜ ᱚᱱᱟᱢ ᱵᱚᱲᱟᱭᱟ ᱟᱫᱚ ᱤᱥᱤᱱ ᱞᱮᱱᱠᱷᱟᱡ ᱟᱹᱰᱤ ᱢᱚᱸᱡ ᱡᱚᱢᱨᱮ ᱥᱤᱵᱤᱞ ᱜᱮ ᱵᱩᱡᱷᱟᱹᱜᱼᱟ ᱚᱱᱟ ᱫᱚ ᱚᱱᱟ ᱫᱚ ᱛᱟᱞᱮ ᱨᱮᱭᱟᱜ ᱵᱚᱲᱟ ᱠᱚ ᱢᱮᱛᱟᱜᱼᱟ